ᱤᱧ ᱢᱤᱫ ᱫᱤᱱᱥᱩᱭᱜᱤ ᱠᱷᱚᱱᱟᱜᱢᱤᱫ ᱴᱮᱱ ᱯᱤᱪᱡᱟᱧ ᱚᱰᱟᱨ ᱞᱮᱫᱟ ᱚᱱᱟ ᱯᱤᱪᱡᱟ ᱦᱟᱛᱟᱣ ᱠᱟᱛᱮᱫ ᱡᱚᱠᱷᱚᱱ ᱠᱚ ᱟᱜᱩ ᱚᱴᱚ ᱟᱫᱤᱧᱟ ᱛᱟᱨᱯᱚᱨᱮ ᱦᱟᱛᱟᱣ ᱠᱟᱛᱮᱫ ᱚᱱᱟ ᱯᱤᱪᱡᱟ ᱠᱷᱩᱞᱟᱹᱣ ᱠᱟᱛᱮᱫ ᱤᱧ ᱧᱮᱞ ᱮᱫᱟ ᱡᱮ ᱚᱱᱟ ᱯᱤᱪᱡᱟ ᱫᱚ ᱵᱟᱥᱠᱮ ᱜᱮᱭᱟ ᱚᱱᱟ ᱯᱤᱪᱡᱟᱧ ᱡᱚᱢ ᱞᱮᱠᱷᱟᱱ ᱤᱧᱟᱹᱜ ᱦᱚᱲᱢᱚ ᱵᱟᱲᱤᱡᱚᱜ ᱛᱤᱧᱟᱹ ᱚᱱᱟ ᱠᱷᱟᱹᱛᱤᱨ ᱠᱳᱢᱯᱟᱱᱤᱧ ᱯᱷᱳᱱ ᱟᱫ ᱠᱚᱣᱟ ᱢᱮᱛᱟ ᱠᱚ ᱠᱟᱹᱱᱟᱹᱧ ᱟᱯᱮᱭᱟᱜ ᱯᱤᱪᱡᱟ ᱫᱚ ᱠᱷᱟᱨᱟᱯ ᱜᱮᱛᱟ ᱯᱮᱭᱟ ᱛᱚ ᱤᱧ ᱡᱟᱦᱟᱸ ᱯᱚᱭᱥᱟᱧ ᱮᱢ ᱟᱠᱟᱫ ᱯᱮᱭᱟ ᱚᱱᱟ ᱯᱚᱭᱥᱟ ᱫᱚ ᱨᱩᱣᱟᱹᱲ ᱠᱟᱛᱤᱧ ᱯᱮ